ᱱᱮᱛᱟᱨ ᱠᱚᱲᱟ ᱜᱤᱫᱽᱨᱟᱹ ᱞᱟᱹᱜᱤᱫ ᱟᱭᱢᱟ ᱜᱚᱴᱟᱝ ᱩᱰᱩᱠ ᱠᱟᱱᱟ ᱨᱚᱡᱽᱜᱟᱨ ᱞᱟᱹᱜᱤᱫ ᱡᱮᱢᱚᱱ ᱚᱯᱷᱞᱟᱭᱤᱱ ᱛᱮ ᱨᱚᱡᱽᱜᱟᱨ ᱮᱭᱵᱟᱨᱮ ᱚᱱᱞᱟᱭᱤᱱ ᱛᱮ ᱚᱠᱚᱭ ᱫᱚ ᱨᱟᱡᱽᱢᱤᱥᱛᱤᱨᱤ ᱦᱚᱸᱭ ᱠᱟᱹᱢᱤ ᱫᱟᱲᱮᱭᱟᱜᱼᱟ ᱚᱠᱚᱭ ᱫᱚ ᱴᱨᱟᱠᱴᱟᱨ ᱠᱟᱹᱢᱤ ᱠᱷᱚᱱ ᱠᱟᱨᱠᱷᱟᱱᱟ ᱨᱮᱦᱚᱸᱭ ᱠᱟᱹᱢᱤᱭᱮᱫᱟ ᱱᱮᱛᱟᱨ ᱫᱚ ᱜᱮᱧᱡᱤ ᱠᱟᱨᱠᱷᱟᱱᱟ ᱠᱚ ᱱᱮᱛᱟᱨ ᱫᱚ ᱥᱩᱨ ᱥᱩᱨ ᱠᱚᱨᱮᱫ ᱦᱩᱭ ᱠᱟᱱᱟ ᱚᱱᱟ ᱠᱚ ᱠᱟᱹᱢᱤ ᱠᱟᱛᱮᱫ ᱦᱚᱸᱠᱚ ᱟᱨᱡᱟᱣ ᱫᱟᱲᱮᱭᱟᱜᱼᱟ